ᱪᱷᱩᱴᱤ ᱨᱮᱫᱚ ᱡᱩᱵᱽᱞᱤ ᱯᱟᱨᱠ ᱫᱟᱲᱟᱱᱮᱧ ᱤᱫᱤ ᱠᱚᱣᱟ ᱚᱸᱰᱮ ᱡᱚᱛᱚ ᱞᱮᱠᱟᱱ ᱪᱮᱬᱮ ᱪᱤᱯᱨᱩ ᱠᱚ ᱢᱮᱱᱟᱜ ᱠᱚᱣᱟ ᱟᱨ ᱚᱸᱰᱮ ᱤᱧ ᱨᱮᱱ ᱜᱤᱫᱽᱨᱟᱹ ᱠᱚ ᱠᱷᱮᱞᱱᱟ ᱠᱚᱧ ᱦᱟᱛᱟᱣ ᱟᱠᱚᱣᱟ ᱟᱨ ᱞᱟᱹᱰᱩ ᱠᱚᱧ ᱦᱟᱛᱟᱣ ᱟᱠᱚᱣᱟ ᱟᱨ ᱚᱸᱰᱮ ᱫᱚ ᱪᱮᱬᱮ ᱪᱤᱯᱨᱩᱫ ᱠᱚ ᱧᱮᱞᱛᱮ ᱟᱹᱰᱤ ᱨᱟᱹᱥᱠᱟᱹ ᱵᱩᱡᱷᱟᱹᱜᱼᱟ ᱪᱮᱫᱟᱜ ᱥᱮ ᱟᱹᱰᱤ ᱨᱚᱠᱚᱢ ᱪᱮᱬᱮ ᱪᱤᱯᱨᱩᱫ ᱠᱚ ᱚᱸᱰᱮ ᱦᱮᱱᱟᱜ ᱠᱚᱣᱟ ᱟᱨ ᱡᱟᱱᱚᱣᱟᱨ ᱠᱚᱦᱚᱸ ᱢᱮᱱᱟᱜ ᱠᱚᱣᱟ ᱟᱹᱰᱤ ᱞᱮᱠᱟᱱ ᱠᱚ ᱡᱟᱦᱟᱸ ᱫᱚ ᱟᱵᱚ ᱱᱚᱣᱟ ᱥᱩᱨᱼᱥᱩᱯᱩᱨ ᱨᱮ ᱵᱟᱹᱱᱩᱜ ᱠᱚᱣᱟ ᱚᱸᱰᱮ ᱫᱚ ᱡᱚᱛᱚ ᱞᱮᱠᱟᱱ ᱠᱚ ᱦᱮᱱᱟᱜ ᱠᱚᱣᱟ ᱚᱱᱟᱛᱮ ᱚᱸᱰᱮ ᱫᱚ ᱟᱹᱰᱤ ᱨᱟᱹᱥᱠᱟᱹ ᱵᱩᱡᱷᱟᱹᱜᱼᱟ ᱡᱚᱛᱚ ᱦᱚᱲ ᱜᱮ ᱚᱸᱰᱮ ᱫᱚ ᱟᱹᱰᱤ ᱨᱟᱹᱥᱠᱟᱹ ᱠᱚ ᱵᱩᱡᱷᱟᱹᱣᱟ ᱤᱧ ᱦᱚᱸ ᱟᱨ ᱤᱧ ᱨᱮᱱ ᱜᱤᱫᱽᱨᱟᱹ ᱠᱚᱦᱚᱸ